ᱵᱩᱫᱽᱱᱤ ᱢᱩᱨᱢᱩ ᱟᱢᱟᱜ ᱡᱤᱭᱚᱱᱨᱮ ᱡᱚᱛᱚ ᱠᱷᱚᱱᱟᱜ ᱫᱚ ᱪᱮᱫ ᱮᱢ ᱠᱩᱥᱤᱭᱟᱜᱼᱟ ᱤᱧᱫᱚ ᱤᱧᱟᱹᱜ ᱡᱤᱭᱚᱱ ᱨᱮ ᱡᱚᱛᱚ ᱠᱷᱚᱡ ᱠᱩᱥᱤᱭᱟᱜ ᱫᱚ ᱢᱮᱱᱟᱜ ᱛᱤᱧᱟ ᱮᱱᱮᱡ ᱥᱮᱨᱮᱧ ᱮᱱᱮᱡ ᱥᱮᱨᱮᱧ ᱫᱚ ᱟᱹᱰᱤ ᱡᱳᱨᱤᱧ ᱠᱩᱥᱤᱭᱟᱜᱼᱟ ᱪᱮᱫᱟᱜ ᱥᱮ ᱠᱟᱹᱴᱤᱡ ᱠᱷᱚᱱᱟᱜ ᱜᱮ ᱤᱧᱫᱩᱧ ᱮᱱᱮᱡ ᱥᱮᱨᱮᱧᱟ ᱟᱨ ᱧᱮᱞ ᱞᱮᱠᱚ ᱠᱷᱟᱡ ᱜᱮ ᱪᱟᱞᱟᱜ ᱜᱮ ᱥᱟᱱᱟᱧᱟ ᱵᱟᱯᱞᱟ ᱥᱚᱦᱚᱨᱟᱭ ᱵᱟᱦᱟ ᱡᱚᱛᱚ ᱨᱮᱜᱮᱧ ᱮᱱᱮᱡᱚᱜᱼᱟ ᱤᱧᱫᱚ ᱟᱨ ᱥᱤᱨᱤᱧ ᱦᱚᱸ ᱟᱹᱰᱤᱜᱟᱱᱤᱧ ᱠᱩᱥᱤᱭᱟᱜᱼᱟ ᱚᱠᱚᱭ ᱠᱚ ᱥᱮᱨᱮᱧᱟ ᱟᱭᱳ ᱦᱚᱲ ᱥᱮ ᱵᱟᱵᱟ ᱦᱚᱲ ᱠᱚ ᱥᱮᱨᱮᱧᱟ ᱥᱮ ᱠᱚᱲᱟ ᱢᱮᱱᱤᱧ ᱤᱧᱦᱚᱸ ᱮᱱᱛᱮᱫ ᱩᱱᱠᱩ ᱞᱮᱠᱟ ᱥᱮᱨᱮᱧ ᱫᱟᱲᱮᱭᱟᱜ ᱠᱷᱟᱡ ᱱᱚᱜᱼᱚ ᱱᱚᱝᱠᱟᱱ ᱩᱭᱦᱟᱹᱨ ᱦᱮᱱᱟᱜ ᱛᱤᱧᱟᱹ ᱤᱧᱦᱚᱸ ᱥᱮᱨᱮᱧ ᱤᱧ ᱥᱮᱨᱮᱧ ᱛᱮᱜᱮ ᱤᱧᱦᱚᱸ ᱞᱟᱹᱴᱩᱜ ᱥᱟᱱᱟᱧᱟ ᱢᱟᱱᱮ ᱚᱱᱠᱟᱱ ᱜᱩᱱᱟᱹᱱ ᱵᱷᱟᱵᱽᱱᱟ ᱱᱤᱛᱦᱚᱸ ᱢᱮᱱᱟᱜ ᱛᱤᱧ ᱜᱮᱭᱟ ᱟᱨ ᱮᱱᱮᱡ ᱥᱮᱨᱮᱧ ᱛᱟᱞᱟ ᱛᱮᱫᱚ ᱚᱠᱚᱭ ᱦᱚᱸ ᱵᱟᱠᱚ ᱢᱟᱱᱟᱭᱤᱧᱟ ᱤᱧ ᱵᱟᱵᱟ ᱤᱧ ᱜᱚᱜᱚ ᱵᱚᱭᱦᱟ ᱠᱚ ᱥᱮ ᱤᱧᱨᱮᱱ ᱚᱲᱟᱜ ᱦᱚᱲ ᱦᱚᱸ ᱵᱟᱭ ᱢᱟᱱᱟᱧᱟ ᱮᱱᱮᱡ ᱥᱮᱨᱮᱧ ᱫᱚ ᱚᱠᱟᱨᱤᱧ ᱢᱮᱱᱟ ᱚᱸᱰᱮᱜᱤᱧ ᱪᱟᱞᱟᱜᱼᱟ ᱟᱨᱤᱧ ᱮᱱᱮᱡ ᱥᱮᱨᱮᱧᱫᱟ ᱟᱨᱠᱚ ᱦᱚᱦᱚ ᱜᱚᱫ ᱟᱹᱧ ᱜᱮᱭᱟ ᱟᱨ ᱮᱱᱮᱡ ᱥᱮᱨᱮᱧ ᱛᱮᱫᱚ ᱵᱟᱹᱧ ᱞᱟᱡᱟᱜᱼᱟ ᱚᱱᱟ ᱛᱮᱜᱮ ᱤᱧ ᱫᱚᱠᱚ ᱫᱤᱞᱟᱹᱭ ᱜᱚᱫ ᱤᱧᱟ ᱮᱱᱮᱡ ᱥᱮᱨᱮᱧ ᱟᱹᱜᱩᱭᱮᱫ ᱜᱮᱭᱟ ᱟᱫᱚ ᱟᱨᱦᱚᱸ ᱞᱟᱹᱴᱩᱛᱮ ᱪᱟᱞᱟᱜ ᱥᱟᱱᱟᱧ ᱠᱟᱱᱟ ᱟᱫᱚ ᱥᱩᱨ ᱜᱮ ᱟᱹᱰᱤᱜᱟᱱ ᱨᱟᱹᱲ ᱠᱚᱜᱮ ᱵᱟᱝ ᱢᱚᱡᱽ ᱛᱤᱧᱟᱹ ᱮᱱ ᱨᱮᱦᱚᱸᱧ ᱪᱮᱥᱴᱟᱭᱮᱫᱟ ᱡᱮ ᱮᱱᱮᱡ ᱥᱮᱨᱮᱧ ᱛᱮᱜᱮᱧ ᱤᱧᱫᱚᱧ ᱞᱟᱦᱟ ᱤᱫᱤᱜᱼᱟ ᱚᱱᱠᱟ